ᱤᱧ ᱡᱩᱫᱤ ᱚᱠᱛᱚ ᱨᱮ ᱵᱟᱹᱧ ᱥᱟᱯᱲᱟᱣ ᱫᱟᱲᱮᱭᱟᱜᱼᱟ ᱥᱮ ᱡᱚᱢᱟᱜ ᱵᱟᱹᱧ ᱥᱚᱝᱜᱮ ᱵᱟᱹᱧ ᱡᱚᱢ ᱫᱟᱲᱮᱭᱟᱜᱼᱟ ᱮᱸᱰᱱᱮᱠᱷᱟᱱ ᱵᱟᱨᱭᱟ ᱜᱟᱱ ᱴᱤᱯᱷᱤᱱ ᱞᱮᱠᱟᱛᱮ ᱠᱟᱹᱡᱟᱹᱲᱤᱧ ᱡᱚᱢ ᱠᱟᱛᱮ ᱤᱧ ᱚᱰᱚᱠᱚᱜᱼᱟ